ᱟᱵᱚᱣᱟᱜ ᱥᱟᱱᱛᱟᱲ ᱥᱚᱢᱟᱡᱽ ᱨᱮᱭᱟᱜ ᱡᱚᱢ ᱧᱩ ᱫᱟᱜ ᱢᱟᱹᱰᱤ ᱫᱟᱠᱟ ᱟᱨ ᱢᱩᱱᱜᱟᱹ ᱟᱲᱟᱜ ᱡᱤᱞ ᱯᱤᱴᱷᱟ ᱥᱩᱠᱨᱤ ᱯᱤᱴᱷᱟᱹ ᱟᱨ ᱨᱚᱠᱚᱡᱽ ᱜᱚᱝᱜᱷᱟ ᱯᱤᱴᱷᱟᱹ ᱚᱱᱟ ᱠᱚ ᱟᱲᱟᱜ ᱥᱟᱠᱟᱢ ᱠᱚ ᱟᱹᱬᱤᱡᱽ ᱫᱟᱠᱟ ᱚᱱᱟ ᱠᱚ ᱡᱚᱢᱟᱠᱚ ᱥᱟᱱᱛᱟᱲ ᱥᱚᱢᱟᱡᱽ ᱨᱮᱫᱚ